ᱞᱟᱦᱟ ᱛᱮᱫᱚ ᱠᱤᱯᱮᱰ ᱢᱚᱵᱟᱭᱤᱞ ᱛᱟᱦᱮᱸ ᱠᱟᱱᱟ ᱚᱱᱟ ᱢᱚᱵᱟᱭᱤᱞ ᱨᱮ ᱫᱚ ᱪᱤᱯᱥ ᱵᱷᱚᱨᱟᱣ ᱦᱳᱭ ᱠᱚᱜᱼᱟ ᱟᱨ ᱚᱱᱟ ᱢᱚᱵᱟᱭᱤᱞ ᱛᱮᱫᱚ ᱯᱷᱳᱱ ᱜᱮ ᱦᱮᱡ ᱥᱮᱱ ᱦᱩᱭ ᱠᱚᱜᱼᱟ ᱠᱳᱱᱳ ᱠᱟᱹᱢᱤ ᱠᱟᱡ ᱠᱤ ᱵᱟᱝ ᱤᱱᱴᱟᱨᱱᱮᱴ ᱠᱳᱱᱳ ᱠᱟᱹᱢᱤ ᱪᱮᱫ ᱦᱚᱸ ᱵᱟᱝ ᱦᱩᱭ ᱠᱚᱜᱼᱟ ᱟᱨ ᱡᱩᱫᱤ ᱥᱮᱨᱮᱧ ᱠᱚ ᱟᱸᱡᱚᱢ ᱥᱟᱱᱟ ᱠᱚᱣᱟ ᱚᱱᱟ ᱫᱚ ᱪᱤᱯᱥ ᱵᱷᱚᱨᱟᱣ ᱠᱟᱛᱮ ᱞᱳᱰ ᱠᱟᱛᱮ ᱥᱮᱨᱮᱧ ᱮᱢ ᱟᱸᱡᱚᱢᱟ ᱟᱨ ᱱᱮᱛᱟᱨ ᱫᱚ ᱥᱠᱤᱱ ᱴᱟᱪ ᱢᱚᱵᱟᱭᱤᱞ ᱩᱰᱩᱝ ᱟᱠᱟᱱᱟ ᱚᱱᱟ ᱫᱚ ᱤᱱᱴᱟᱨ ᱱᱮᱴ ᱠᱷᱚᱱ ᱜᱮ ᱡᱚᱛᱚ ᱧᱟᱢᱚᱜᱼᱟ ᱥᱮᱨᱮᱧ ᱛᱷᱮᱠᱮ ᱵᱷᱤᱰᱤᱭᱚ ᱛᱷᱮᱠᱮ ᱫᱮᱥ ᱵᱤᱫᱮᱥ ᱨᱮᱱᱟᱜ ᱠᱷᱚᱵᱚᱨ ᱡᱚᱛᱚ ᱜᱮᱢ ᱧᱟᱢᱟ ᱡᱟᱵᱚᱛᱤᱭᱟᱹ ᱠᱟᱹᱢᱤ ᱠᱟᱡᱽ ᱱᱚᱣᱟ ᱢᱚᱵᱟᱭᱤᱞ ᱛᱮᱫᱚ ᱠᱚᱨᱟᱣ ᱜᱟᱱᱚᱜᱼᱟ ᱤᱧ ᱫᱚ ᱮᱭᱟᱨᱴᱮᱞ ᱢᱚᱵᱟᱭᱤᱞ ᱤᱧ ᱵᱮᱵᱷᱟᱨᱟ ᱟᱨ ᱮᱭᱟᱨᱴᱮᱞ ᱢᱟᱵᱟᱭᱤᱞ ᱨᱮᱫᱚ ᱪᱟᱸᱫᱳ ᱯᱤᱪᱷᱩ ᱨᱤᱪᱟᱨᱡ ᱟᱨ ᱰᱮᱴᱟ ᱯᱮᱠ ᱞᱟᱹᱜᱤᱫ ᱵᱟᱨ ᱜᱮ ᱥᱟᱭ ᱯᱮ ᱜᱮᱞ ᱟᱨᱮ ᱴᱟᱠᱟᱧ ᱠᱷᱚᱨᱚᱪᱟ